ᱤᱧ ᱫᱚ ᱡᱷᱟᱲᱠᱷᱚᱸᱰ ᱵᱚᱠᱟᱨᱳ ᱨᱤᱛᱩᱰᱤ ᱨᱮᱱ ᱟᱵᱚ ᱦᱚᱲ ᱠᱩᱲᱤ ᱵᱟᱹᱦᱩ ᱠᱩᱲᱤ ᱠᱮᱱᱤᱧ ᱱᱚᱰᱮ ᱤᱧ ᱦᱚᱸ ᱵᱟᱯᱞᱟ ᱠᱟᱛᱮ ᱜᱮᱠᱚ ᱟᱹᱜᱩ ᱟᱠᱟᱫᱤᱧᱟ ᱵᱟᱯᱞᱟ ᱫᱚ ᱤᱧ ᱦᱚᱸ ᱫᱚᱢᱮᱜᱤᱧ ᱠᱩᱥᱤᱭᱟᱜᱼᱟ ᱫᱚᱢᱮᱜᱤᱧ ᱨᱟᱹᱥᱠᱟᱹᱜᱼᱟ ᱯᱟᱹᱦᱤᱞ ᱫᱚ ᱟᱞᱮ ᱰᱟᱺᱝᱣᱟᱹ ᱵᱮᱲᱟ ᱨᱮ ᱡᱟᱦᱟᱸᱨᱮ ᱵᱟᱯᱞᱟ ᱠᱚ ᱞᱟᱹᱭᱟ ᱚᱸᱰᱮ ᱜᱮᱞᱮ ᱪᱟᱞᱟᱜᱼᱟ ᱚᱸᱰᱮ ᱜᱮ ᱫᱚᱢᱮ ᱞᱮ ᱮᱱᱮᱡ ᱟᱞᱮ ᱥᱮᱨᱮᱧᱟ ᱠᱚᱲᱟ ᱠᱚᱠᱚ ᱨᱩᱻᱭᱟ ᱟᱨ ᱠᱩᱲᱤ ᱞᱮ ᱮᱱᱮᱡ ᱮᱱᱮᱡᱼᱟ ᱟᱨ ᱟᱨ ᱤᱭᱟᱹ ᱮᱱᱮᱡ ᱥᱮᱨᱮᱧ ᱥᱮᱨᱮᱧ ᱫᱚᱝ ᱥᱮᱨᱮᱧ ᱦᱩᱭᱩᱜᱼᱟ ᱟᱨ ᱤᱭᱟᱹ ᱵᱟᱯᱞᱟ ᱨᱮ ᱢᱟᱱᱮ ᱟᱨᱦᱚᱸ ᱫᱚᱢᱮ ᱥᱮᱨᱮᱧ ᱠᱚ ᱦᱮᱱᱟᱜᱼᱟ ᱟᱞᱟᱜ ᱟᱞᱟᱠ ᱚᱱᱟ ᱨᱮᱭᱟᱜ ᱤᱭᱟᱹ ᱢᱮᱱᱟᱜᱼᱟ ᱫᱟᱜ ᱵᱟᱯᱞᱟ ᱦᱩᱭᱩᱜᱼᱟ ᱩᱱᱨᱮ ᱢᱤᱫᱴᱮᱱ ᱥᱮᱨᱮᱧ ᱦᱩᱭᱩᱜᱼᱟ ᱟᱨᱦᱚᱸ ᱤᱛᱩᱫᱽ ᱥᱤᱫᱩᱨ ᱥᱮᱨᱮᱧ ᱟᱨᱦᱚᱸ ᱪᱮᱫ ᱵᱟᱞᱟ ᱥᱮᱨᱮᱧ ᱟᱨᱦᱚᱸ ᱢᱟᱱᱮ ᱜᱟᱛᱮ ᱠᱚᱣᱟᱜ ᱦᱚᱸ ᱥᱮᱨᱮᱧ ᱦᱮᱱᱟᱜ ᱜᱮᱭᱟ ᱫᱚᱢᱮ ᱨᱟᱹᱥᱠᱟᱹ ᱫᱚᱢᱮ ᱨᱟᱹᱥᱠᱟᱹ ᱟᱹᱭᱠᱟᱹᱜᱼᱟ ᱰᱷᱮᱹᱨ ᱜᱮᱞᱮ ᱨᱟᱹᱥᱠᱟᱹᱭᱟ